ᱦᱮᱸ ᱤᱧ ᱯᱟᱸᱪ ᱜᱚᱴᱮᱱ ᱦᱚᱲᱟᱜ ᱧᱩᱛᱩᱢᱤᱧ ᱞᱟᱹᱭᱟ ᱡᱟᱦᱟᱸᱭ ᱫᱚ ᱯᱩᱬᱥᱤ ᱦᱚᱲ ᱠᱟᱱᱟ ᱠᱚ ᱥᱟᱹᱵᱤᱱᱟ ᱢᱩᱨᱢᱩ ᱥᱩᱡᱟᱛᱟ ᱢᱩᱨᱢᱩ ᱞᱚᱞᱤᱛᱟ ᱦᱮᱢᱵᱨᱚᱢ ᱞᱤᱞᱢᱚᱱᱤ ᱦᱟᱸᱥᱫᱟ ᱫᱷᱚᱱ ᱦᱮᱢᱵᱨᱚᱢ